ᱟᱞᱮ ᱥᱟᱱᱛᱟᱲ ᱵᱚᱸᱜᱟ ᱟᱨ ᱮᱢᱟᱱ ᱪᱷᱟᱹᱛᱤᱠ ᱵᱚᱸᱜᱟ ᱠᱷᱚᱱ ᱫᱚ ᱛᱚᱯᱷᱟᱛ ᱫᱚ ᱦᱩᱭ ᱫᱟᱲᱮᱭᱟᱜᱼᱟ ᱵᱷᱮᱜᱟᱨ ᱵᱷᱮᱜᱟᱨ ᱜᱮᱭᱟ ᱯᱟᱞᱮᱱ ᱫᱚ ᱪᱷᱟᱹᱛᱤᱠ ᱯᱟᱴᱷᱚᱠ ᱫᱚ ᱟᱠᱚᱫᱚ ᱢᱩᱨᱛᱤ ᱪᱮᱛᱟᱱ ᱛᱮᱠᱚ ᱵᱚᱸᱜᱟ ᱵᱩᱨᱩᱜᱼᱟ ᱡᱟᱦᱟᱱᱟᱜ ᱯᱚᱨᱚᱵᱽᱜᱮ ᱦᱩᱭᱮᱱ ᱡᱟᱦᱟᱱᱟᱜ ᱵᱚᱸᱜᱟᱜᱮ ᱦᱩᱭᱮᱱ ᱟᱠᱚᱫᱚ ᱢᱩᱨᱛᱤ ᱵᱮᱱᱟᱣ ᱠᱟᱛᱮ ᱵᱟᱢᱲᱮ ᱛᱮᱠᱚ ᱵᱚᱸᱜᱟᱭᱟ ᱟᱨ ᱟᱞᱮᱫᱚ ᱚᱱᱠᱟ ᱦᱤᱥᱟᱹᱵᱽ ᱫᱚ ᱵᱟᱝᱼᱟ ᱡᱟᱦᱟᱱᱟᱜ ᱵᱟᱦᱟ ᱵᱚᱸᱜᱟ ᱵᱟᱦᱟ ᱡᱟᱦᱟᱱᱟᱜ ᱯᱟᱨᱟᱵᱽ ᱯᱩᱱᱟᱹᱭ ᱜᱮ ᱦᱩᱭᱮᱱ ᱡᱟᱦᱟᱱᱟᱜ ᱵᱚᱸᱜᱟᱼᱵᱩᱨᱩᱜᱮ ᱦᱩᱭᱮᱱ ᱟᱞᱮᱫᱚ ᱱᱟᱭᱠᱮ ᱵᱟᱵᱟᱭ ᱵᱚᱸᱜᱟᱭᱟ ᱱᱟᱭᱠᱮ ᱵᱟᱵᱟᱭ ᱵᱚᱸᱜᱟᱭᱟ ᱢᱩᱨᱛᱤ ᱵᱮᱱᱟᱣ ᱠᱟᱛᱮ ᱫᱚ ᱵᱟᱝᱼᱟ ᱟᱞᱮᱫᱚ ᱟᱞᱮᱫᱚ ᱛᱷᱟᱯᱚᱱ ᱫᱷᱤᱨᱤ ᱡᱟᱦᱟᱸ ᱛᱷᱟᱯᱚᱱ ᱡᱟᱭᱜᱟ ᱨᱮ ᱫᱷᱤᱨᱤ ᱫᱟᱨᱮ ᱜᱮᱛᱟᱞᱮ ᱵᱚᱸᱜᱟ ᱵᱩᱨᱩ ᱚᱱᱟ ᱢᱟᱱᱟᱣ ᱵᱟᱛᱟᱣ ᱯᱟᱹᱛᱤᱭᱟᱹᱣ ᱠᱟᱛᱮ ᱵᱚᱸᱜᱟ ᱵᱩᱨᱩᱞᱮ ᱥᱮᱬᱟᱭᱟ ᱟᱨ ᱟᱞᱮᱫᱚ ᱟᱛᱳ ᱫᱤᱥᱚᱢ ᱨᱮ ᱛᱟᱦᱮᱸ ᱠᱟᱛᱮᱜ ᱫᱷᱤᱨᱤ ᱫᱟᱨᱮ ᱵᱚᱸᱜᱟ ᱵᱩᱨᱩ ᱯᱟᱞᱚᱱ ᱠᱟᱛᱮ ᱵᱩᱜᱤ ᱵᱟᱹᱲᱤᱡ ᱦᱚᱲ ᱠᱚ ᱥᱟᱞᱟᱜ ᱵᱩᱜᱤᱨᱮ ᱛᱟᱦᱮᱱ ᱞᱟᱹᱜᱤᱫ ᱛᱮᱜᱮᱞᱮ ᱨᱤᱠᱟᱹᱭᱟ ᱡᱮᱢᱚᱱ ᱵᱤᱨ ᱵᱩᱨᱩᱨᱮ ᱩᱱᱟᱹᱜ ᱵᱤᱨ ᱡᱚᱱᱛᱩ ᱠᱚ ᱥᱟᱦᱟ ᱠᱟᱛᱮ ᱵᱚᱸᱜᱟ ᱵᱩᱨᱩ ᱯᱟᱹᱛᱤᱭᱟᱹᱣ ᱠᱷᱟᱹᱛᱤᱨ ᱫᱤᱱ ᱵᱤᱱ ᱡᱩᱱᱛᱨᱩ ᱠᱚ ᱛᱟᱞᱟᱨᱮ ᱵᱚᱸᱜᱟ ᱵᱩᱨᱩ ᱯᱟᱹᱛᱤᱭᱟᱹᱣ ᱠᱟᱛᱮᱜ ᱟᱞᱮᱞᱮ ᱛᱟᱦᱮᱸ ᱞᱮᱱᱠᱷᱟᱱ ᱫᱚ ᱩᱱᱠᱩ ᱠᱚᱦᱚᱸ ᱥᱟᱦᱟ ᱨᱮᱜᱮ ᱠᱚ ᱛᱟᱦᱮᱱᱟ ᱟᱨ ᱟᱞᱮ ᱱᱤᱱᱟᱹᱜ ᱢᱮᱱᱟᱜ ᱛᱟᱞᱮᱭᱟ ᱥᱟᱱᱛᱟᱲ ᱦᱚᱲ ᱠᱚ ᱞᱟᱹᱜᱤᱫ ᱵᱚᱸᱜᱟ ᱵᱩᱨᱩ ᱨᱮᱱᱟᱜ ᱫᱷᱚᱨᱚᱢ ᱵᱚᱸᱜᱟ ᱦᱚᱸᱠᱚ ᱫᱤᱞ ᱫᱟᱲᱮ ᱤᱫᱤ ᱠᱟᱛᱮ ᱱᱚᱣᱟ ᱯᱚᱨᱚᱵᱽ ᱨᱮ ᱯᱩᱱᱟᱹᱭ ᱨᱮ ᱡᱟᱦᱟᱱᱟᱜ ᱡᱟᱦᱟᱸ ᱪᱮᱠᱟᱹᱭᱮᱱ ᱨᱮ ᱦᱩᱲᱩ ᱪᱟᱣᱞᱮ ᱪᱟᱥᱵᱟᱥ ᱨᱮ ᱮᱢᱟᱱ ᱨᱮ ᱢᱟᱱᱮ ᱨᱩᱣᱟᱹ ᱨᱟᱵᱟᱝ ᱪᱮᱫ ᱨᱳᱜᱟᱜ ᱵᱤᱜᱷᱤᱱᱟᱜ ᱦᱩᱲᱩ ᱨᱮᱱᱟᱜ ᱡᱟᱦᱟᱸ ᱛᱤᱱᱟᱹᱜ ᱦᱩᱭᱩᱜᱼᱟ ᱵᱟᱠᱷᱟᱱ ᱮᱢᱟᱱᱚᱜᱼᱟ ᱚᱱᱠᱟ ᱵᱚᱸᱜᱟ ᱵᱩᱨᱩ ᱴᱷᱮᱱ ᱡᱩᱫᱤ ᱟᱞᱮᱞᱮ ᱜᱚᱰ ᱡᱚᱦᱟᱨᱚᱜᱼᱟ ᱮᱱᱠᱷᱟᱱ ᱫᱚ ᱪᱮᱫᱦᱚᱸ ᱚᱥᱩᱵᱤᱫᱷᱟᱜᱮ ᱵᱟᱭ ᱦᱩᱭᱩᱜᱼᱟ ᱟᱨ ᱟᱞᱮᱫᱚ ᱡᱚᱛᱚ ᱠᱷᱚᱱ ᱱᱤᱱᱟᱹᱜ ᱯᱟᱹᱛᱤᱭᱟᱹᱣ ᱛᱟᱞᱮ ᱢᱮᱱᱟᱜᱼᱟ ᱡᱮ ᱵᱚᱸᱜᱟ ᱵᱩᱨᱩ ᱟᱞᱮᱫᱚ ᱱᱤᱭᱟᱹ ᱵᱚᱸᱜᱟ ᱵᱩᱨᱩ ᱠᱷᱚᱱ ᱟᱨ ᱥᱮᱬᱟ ᱟᱞᱮ ᱠᱚ ᱞᱟᱹᱜᱤᱫ ᱛᱮᱫᱚ ᱵᱟᱹᱪᱩᱜ ᱠᱚᱣᱟ ᱫᱷᱚᱨᱚᱢ ᱵᱚᱸᱜᱟ ᱠᱷᱚᱱ ᱢᱟᱨᱟᱝ ᱵᱚᱸᱜᱟ ᱫᱚ